ᱢᱟᱞᱫᱟ ᱦᱚᱱᱚᱛ ᱨᱮ ᱯᱟᱞᱟᱣ ᱟᱠᱟᱱ ᱠᱤᱪᱷᱩ ᱥᱟᱫᱷᱟᱨᱚᱱ ᱥᱟᱱᱛᱟᱲ ᱟᱹᱨᱤ ᱥᱮ ᱞᱟᱠᱪᱟᱨ ᱫᱚ ᱦᱩᱭᱩᱜ ᱠᱟᱱᱟ ᱠᱟᱨᱟᱢ ᱵᱤᱱᱛᱤ ᱡᱟᱦᱟᱸ ᱫᱚ ᱥᱟᱱᱛᱟᱲ ᱠᱚᱣᱟᱜ ᱞᱟᱭᱼᱞᱟᱠᱪᱟᱨ ᱟᱨ ᱟᱨ ᱥᱚᱢᱟᱡᱽ ᱠᱚ ᱞᱟᱦᱟ ᱤᱫᱤᱭᱟ ᱟᱨ ᱱᱚᱣᱟ ᱛᱮᱫᱚ ᱥᱚᱢᱟᱡᱽ ᱨᱮᱱ ᱡᱩᱣᱟᱹᱱ ᱠᱚ ᱡᱩᱣᱟᱹᱱ ᱠᱩᱲᱤᱼᱠᱚᱲᱟ ᱪᱮᱫ ᱞᱮᱠᱟ ᱠᱚ ᱪᱟᱞᱟᱜᱼᱟ ᱪᱮᱫ ᱞᱮᱠᱟ ᱢᱟᱱᱟᱣ ᱵᱟᱛᱟᱣ ᱦᱩᱭᱩᱜᱼᱟ ᱚᱱᱟᱠᱚ ᱡᱚᱛᱚ ᱩᱫᱩᱜ ᱥᱚᱫᱚᱨᱚᱜᱼᱟ ᱟᱨ ᱫᱚᱥᱟᱨ ᱫᱚ ᱦᱩᱭᱩᱜ ᱠᱟᱱᱟ ᱢᱟᱞᱫᱟ ᱡᱮᱞᱟ ᱨᱮᱭᱟᱜ ᱦᱚᱵᱤᱵᱽᱯᱩᱨ ᱵᱞᱚᱠ ᱨᱮᱭᱟᱜ ᱥᱚᱡᱱᱟ ᱯᱟᱛᱟ ᱚᱸᱰᱮ ᱫᱚ ᱟᱹᱰᱤᱜᱟᱱ ᱥᱟᱱᱛᱟᱲ ᱠᱚ ᱡᱟᱣᱨᱟᱜᱼᱟ ᱟᱨ ᱡᱟᱦᱟᱸ ᱱᱚᱣᱟ ᱯᱟᱛᱟ ᱴᱟᱺᱰᱤ ᱨᱮ ᱟᱹᱰᱤ ᱡᱟᱠ ᱡᱚᱢᱚᱠ ᱟᱨ ᱟᱹᱰᱤ ᱫᱚᱢᱮᱞ ᱫᱚᱢᱮᱞ ᱦᱚᱲ ᱡᱟᱣᱨᱟ ᱠᱟᱛᱮᱫ ᱨᱟᱹᱥᱠᱟᱹ ᱠᱚ ᱦᱟᱹᱴᱤᱧ ᱡᱚᱱᱟᱜᱼᱟ